ᱦᱮᱞᱳ ᱟᱵᱨᱟᱦᱟᱢ ᱦᱮᱸ ᱚᱠᱟᱨᱮᱭᱟ ᱟᱪᱪᱷᱟ ᱟᱪᱪᱷᱟ ᱛᱚ ᱠᱟᱛᱷᱟ ᱫᱚ ᱦᱩᱭᱩᱜ ᱠᱟᱱᱟ ᱜᱟᱹᱰᱤ ᱡᱟᱹᱨᱩᱲᱟᱹᱧ ᱠᱟᱱᱟ ᱛᱚ ᱤᱧ ᱨᱟᱹᱱᱤᱜᱚᱧᱡᱤᱧ ᱪᱟᱞᱟᱜᱼᱟ ᱟᱫᱚᱱᱟᱦᱟᱜ ᱢᱮᱱ ᱦᱚᱨ ᱛᱮᱢᱟ ᱚᱱᱠᱟ ᱠᱟᱹᱢᱤ ᱪᱟᱞᱟᱜ ᱠᱟᱱᱟ ᱛᱚ ᱚᱱᱠᱟ ᱛᱮᱢᱟ ᱜᱟᱹᱰᱤ ᱠᱚ ᱵᱟᱠᱚ ᱪᱟᱞᱟᱣ ᱦᱚᱪᱚᱣᱟᱜ ᱠᱟᱱᱟ ᱛᱚ ᱱᱟᱝᱠᱟ ᱵᱷᱤᱛᱨᱤ ᱛᱮ ᱦᱟᱸᱜ ᱪᱟᱞᱟᱜ ᱦᱩᱭᱩᱜᱼᱟ ᱛᱚ ᱛᱤᱱᱟᱹᱜ ᱜᱟᱱ ᱚᱸᱰᱮ ᱪᱟᱞᱟᱜ ᱦᱤᱡᱩᱜ ᱛᱤᱱᱟᱹᱜ ᱜᱚᱱᱚᱝ ᱯᱟᱲᱟᱜᱼᱟ ᱛᱷᱚᱲᱟᱢ ᱵᱟᱲᱟᱭ ᱦᱚᱪᱚᱧ ᱞᱮᱠᱷᱟᱱ ᱟᱨ ᱛᱤᱱᱟᱹᱜ ᱥᱚᱢᱚᱭ ᱞᱟᱜᱟᱜᱼᱟ ᱵᱟᱰᱟᱭ ᱦᱚᱪᱚᱧ ᱢᱮ ᱦᱮᱸ ᱴᱷᱤᱠᱜᱮᱭᱟ ᱢᱟ ᱴᱷᱤᱠᱜᱮᱭᱟ